ᱦᱮᱸ ᱦᱮᱞᱳ ᱦᱮᱸ ᱞᱟᱹᱭᱢᱮ ᱚᱠᱚᱭᱮᱢ ᱞᱟᱹᱭᱫᱟ ᱟᱢ ᱟᱪᱪᱷᱟ ᱪᱮᱫ ᱢᱮᱱᱛᱮᱪᱚᱢ ᱯᱷᱳᱱ ᱠᱮᱫ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱩᱠᱞᱤᱢ ᱫᱚᱦᱚᱠᱮᱫᱟ ᱟᱵᱚ ᱡᱟᱦᱟᱸᱭ ᱠᱚᱵᱚᱱ ᱫᱤᱥᱟᱹ ᱠᱚᱣᱟ ᱫᱤᱥᱟᱹ ᱠᱚ ᱢᱚᱫᱽᱫᱷᱮ ᱫᱚ ᱱᱤᱛᱚᱜ ᱡᱟᱦᱟᱸᱭ ᱟᱵᱚ ᱮᱠᱫᱚᱢ ᱢᱮᱱᱟᱜ ᱠᱚᱛᱟᱵᱚᱱᱟ ᱱᱩᱠᱩ ᱠᱚ ᱢᱚᱫᱽᱫᱷᱮ ᱫᱚ ᱟᱵᱚ ᱡᱩᱫᱤ ᱵᱚᱱ ᱞᱟᱹᱭᱟ ᱟᱵᱚᱨᱮᱱ ᱚᱱᱚᱞᱤᱭᱟᱹ ᱥᱟᱨᱚᱫᱟᱯᱨᱚᱥᱟᱫᱽ ᱠᱤᱥᱠᱩ ᱜᱚᱝᱠᱮ ᱥᱮ ᱱᱚᱸᱰᱮ ᱚᱱᱚᱞᱤᱭᱟᱹ ᱥᱟᱨᱥᱟᱹᱜᱩᱱ ᱯᱚᱛᱨᱤᱠᱟᱨᱮᱱ ᱢᱚᱞᱤᱱᱫᱚ ᱦᱟᱸᱥᱫᱟ ᱜᱚᱝᱠᱮ ᱟᱨ ᱥᱟᱶᱼᱥᱟᱶᱛᱮ ᱟᱵᱚ ᱡᱩᱫᱤ ᱱᱚᱸᱰᱮ ᱵᱚᱱ ᱢᱮᱱᱟ ᱟᱵᱚ ᱡᱟᱦᱟᱸᱭ ᱜᱩᱨᱩ ᱜᱚᱝᱠᱮ ᱢᱮᱱᱟᱭ ᱛᱟᱵᱚᱱᱟ ᱜᱩᱨᱩ ᱜᱚᱝᱠᱮ

ᱦᱮᱸ ᱦᱮᱸ ᱦᱮᱸ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱥᱮ ᱢᱮᱱᱟᱭ ᱛᱟᱵᱚᱱᱟ ᱚᱱᱠᱟᱜᱮ ᱥᱟᱫᱷᱩ ᱨᱟᱢᱪᱟᱸᱫᱽ ᱢᱩᱨᱢᱩ ᱱᱩᱜᱼᱩ ᱱᱩᱠᱩ ᱠᱚᱜᱮ ᱟᱵᱚ ᱫᱚ ᱥᱟᱫᱷᱟᱨᱚᱱᱛᱚ ᱢᱮᱱᱟᱜ ᱠᱚᱣᱟ ᱥᱮ ᱟᱨᱚ ᱟᱭᱢᱟ ᱢᱮᱱᱟᱜ ᱠᱚᱜᱮᱭᱟ ᱢᱮᱱᱠᱷᱟᱱ ᱱᱩᱠᱩ ᱠᱚᱜᱮ ᱟᱵᱚᱣᱟᱜ ᱥᱩᱥᱟᱹᱨ ᱠᱟᱹᱢᱤ ᱨᱮᱫᱚ ᱟᱹᱰᱤ ᱜᱮ ᱮᱠᱴᱤᱵᱷ ᱵᱷᱟᱵᱮ ᱡᱚᱲᱤᱛᱚ ᱢᱮᱱᱟᱜ ᱠᱚᱣᱟ ᱥᱟᱶᱼᱥᱟᱶᱛᱮ ᱡᱩᱫᱤ ᱚᱱᱚᱬᱦᱮᱸ ᱠᱷᱚᱱ ᱵᱚᱱ ᱞᱟᱹᱭᱟ ᱤᱱᱟᱹᱠᱷᱟᱱ ᱟᱵᱚᱨᱮᱱ ᱱᱩᱭ ᱢᱟᱹᱭ ᱥᱮ ᱫᱤᱫᱤ ᱨᱮᱱᱩᱠᱟ ᱥᱚᱨᱮᱱ ᱦᱚᱸ ᱠᱤᱱᱛᱩ ᱟᱹᱰᱤ ᱱᱚᱣᱟ ᱚᱱᱚᱬᱦᱮᱸ ᱡᱚᱜᱚᱛ ᱨᱮᱫᱚ ᱟᱹᱰᱤᱜᱮᱭ ᱧᱩᱛᱩᱢᱟᱱ ᱜᱮᱭᱟᱭ ᱟᱪᱪᱷᱟ ᱡᱩᱫᱤ ᱟᱵᱚ ᱵᱚᱱ ᱵᱟᱲᱟᱭᱟ ᱜᱩᱨᱩ ᱜᱚᱝᱠᱮ ᱫᱚ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱫᱚ ᱟᱵᱚᱣᱟᱜ ᱥᱟᱱᱛᱟᱲᱟᱜ ᱡᱤᱭᱚᱱᱨᱮ ᱥᱟᱱᱛᱟᱲ ᱯᱟᱹᱨᱥᱤ ᱥᱮ ᱥᱟᱱᱛᱟᱲᱟᱜ ᱪᱤᱠᱤ ᱛᱮᱭᱟᱨ ᱨᱮ ᱟᱹᱰᱤ ᱢᱟᱨᱟᱝ ᱠᱟᱹᱢᱤ ᱢᱮᱱᱟᱜ ᱛᱟᱭᱟ ᱥᱮ ᱚᱱᱟ ᱞᱟᱦᱟ ᱡᱟᱦᱟᱸ ᱥᱟᱫᱷᱩ ᱨᱟᱢᱪᱟᱸᱫᱽ ᱢᱩᱨᱢᱩ ᱜᱚᱝᱠᱮ ᱡᱟᱦᱟᱸ ᱟᱡᱼᱮ ᱵᱮᱱᱟᱣᱞᱮᱫ ᱮᱛᱚᱦᱚᱵ ᱦᱚᱴᱚ ᱞᱮᱫᱟ ᱚᱱᱟᱜᱮ ᱜᱩᱨᱩ ᱜᱚᱝᱠᱮᱭ ᱯᱩᱨᱟᱹᱣ ᱠᱟᱫᱟᱭ ᱯᱩᱨᱟᱹᱣ ᱠᱟᱛᱮ ᱟᱵᱚᱣᱟᱜ ᱡᱟᱦᱟᱸ ᱥᱟᱱᱛᱟᱞᱤ ᱯᱟᱹᱨᱥᱤ ᱥᱮ ᱥᱟᱱᱛᱟᱞᱤ ᱱᱤᱛᱳᱜ ᱡᱟᱦᱟᱸ ᱪᱤᱠᱤᱭ ᱛᱮᱭᱟᱨᱟᱠᱟᱫᱟ ᱱᱚᱣᱟ ᱪᱤᱠᱤ ᱢᱟᱫᱽᱫᱷᱚᱢᱛᱮ ᱟᱵᱚ ᱱᱤᱛᱳᱜ ᱟᱹᱰᱤ ᱜᱮ ᱚᱞᱚᱜ ᱯᱟᱲᱦᱟᱣ ᱞᱟᱦᱟᱣᱟᱠᱟᱱ ᱛᱟᱵᱚᱱᱟ ᱜᱩᱨᱩ ᱜᱚᱝᱠᱮ ᱩᱱᱤᱥᱥᱚ ᱯᱚᱸᱪᱤᱥ ᱥᱟᱞ ᱨᱮ ᱪᱤᱠᱤᱭ ᱛᱮᱭᱟᱨ ᱠᱮᱫᱟ ᱮᱵᱚᱝ ᱪᱤᱠᱤ ᱛᱮᱭᱟᱨ ᱯᱚᱨᱮ ᱩᱱᱤ ᱟᱡ ᱢᱤᱫᱴᱮᱱ ᱥᱚᱝᱜᱚᱴᱷᱚᱱᱮᱭ ᱵᱮᱱᱟᱣ ᱞᱮᱫᱟ ᱡᱟᱦᱟᱸ ᱫᱚᱠᱚ ᱢᱮᱛᱟᱜ ᱠᱟᱱᱟ ᱟᱥᱮᱠᱟ ᱟᱹᱰᱤ ᱦᱮᱞᱳ ᱦᱮᱸ ᱦᱮᱸ ᱦᱳᱭ ᱦᱳᱭ ᱦᱳᱭ ᱟᱥᱮᱠᱟ ᱨᱮᱱᱟᱜ ᱯᱷᱩᱞ ᱯᱷᱚᱨᱢ ᱫᱚ ᱦᱩᱭᱩᱜ ᱠᱟᱱᱟ ᱟᱹᱫᱤᱵᱟᱹᱥᱤ ᱥᱟᱶᱛᱟ ᱥᱟᱶᱛᱟ ᱥᱮᱪᱮᱫ ᱞᱟᱠᱪᱟᱨ ᱥᱮᱢᱞᱮᱫ ᱟᱫᱚ ᱱᱚᱣᱟ ᱟᱫᱚ ᱱᱚᱣᱟ ᱟᱥᱮᱠᱟ ᱢᱟᱫᱽᱫᱷᱚᱢ ᱛᱮᱜᱮ ᱱᱩᱭ ᱫᱤᱥᱚᱢᱼᱫᱤᱥᱚᱢᱮ ᱫᱟᱬᱟᱱ ᱠᱟᱱ ᱛᱟᱦᱮᱸᱫ ᱡᱮ ᱱᱚᱣᱟ ᱪᱤᱠᱤ ᱡᱟᱛᱮ ᱯᱚᱛᱛᱮᱠᱴᱤ ᱦᱚᱲ ᱢᱚᱫᱽᱫᱷᱮ ᱱᱚᱣᱟ ᱯᱨᱚᱪᱟᱨᱚᱜ ᱢᱟ ᱮᱵᱚᱝ ᱟᱵᱚ ᱟᱹᱫᱤᱵᱟᱹᱥᱤ ᱥᱟᱱᱛᱟᱲ ᱠᱚ ᱟᱵᱚᱣᱟᱜ ᱪᱤᱠᱤ ᱢᱟᱡᱫᱽᱫᱷᱚᱢᱛᱮ ᱥᱮ ᱵᱷᱟᱥᱟ ᱢᱟᱫᱽᱫᱷᱚᱢᱛᱮ ᱟᱵᱚᱣᱟᱜ ᱚᱥᱛᱤᱛᱛᱚ ᱡᱟᱛᱮ ᱴᱤᱠᱟᱹᱣ ᱛᱟᱦᱮᱱ ᱢᱟ ᱚᱱᱟ ᱦᱚᱛᱮᱡᱛᱮ ᱟᱹᱰᱤ ᱠᱩᱨᱩᱢᱩᱴᱩ ᱞᱮᱫᱟᱭ ᱡᱟᱠᱜᱮ ᱫᱩ ᱦᱟᱡᱟᱨ ᱯᱟᱸᱪ ᱥᱟᱞᱨᱮ ᱱᱚᱣᱟ ᱵᱷᱟᱥᱟ ᱥᱤᱠᱨᱤᱛᱤᱭ ᱧᱟᱢ ᱠᱟᱛᱮ ᱱᱤᱛᱳᱜ ᱫᱚ ᱟᱹᱰᱤ ᱚᱞᱚᱜ ᱯᱟᱲᱦᱟᱣ ᱜᱚᱴᱟ ᱯᱚᱥᱪᱤᱢ ᱵᱟᱝᱞᱟ ᱯᱚᱱᱚᱛᱨᱮ ᱥᱮ ᱡᱷᱟᱲᱠᱷᱚᱱᱰ ᱯᱚᱱᱚᱛᱨᱮ ᱟᱨᱚ ᱮᱴᱟᱜ ᱮᱴᱟᱜ ᱯᱚᱱᱚᱛ ᱨᱮᱦᱚᱸ ᱱᱚᱣᱟ ᱟᱨᱟᱢᱵᱚᱣᱟᱠᱟᱱᱟ ᱦᱮᱸ ᱦᱳᱭ ᱦᱳᱭ ᱚᱞ ᱤᱛᱩᱱ ᱦᱚᱸ ᱜᱩᱨᱩ ᱜᱚᱝᱠᱮ ᱜᱮᱭ ᱚᱞ ᱟᱠᱟᱫᱟᱭ ᱟᱫᱚ ᱱᱚᱜᱼᱚᱭ ᱟᱵᱚ ᱦᱚᱸ ᱫᱩ ᱦᱟᱡᱟᱨ ᱯᱚᱸᱪᱤᱥ ᱥᱚᱨᱵᱚ ᱥᱤᱠᱠᱷᱟ ᱢᱤᱥᱚᱱ ᱜᱩᱨᱩ ᱜᱚᱝᱠᱮᱭᱟᱜ ᱡᱟᱦᱟᱸ ᱮᱠᱥᱚᱛᱚᱢᱚ ᱵᱚᱨᱥᱚ ᱯᱩᱨᱛᱤ ᱯᱩᱨᱟᱹᱜ ᱠᱟᱱ ᱛᱟᱭᱟ ᱟᱫᱚ ᱟᱵᱚ ᱵᱚᱱ ᱪᱟᱹᱭᱟ ᱡᱮ ᱱᱚᱣᱟ ᱚᱞ ᱪᱤᱠᱤ ᱯᱚᱛᱛᱮᱠᱴᱤ ᱟᱹᱫᱤᱵᱟᱹᱥᱤ ᱥᱚᱢᱟᱡᱽ ᱥᱮ ᱟᱹᱫᱤᱵᱟᱹᱥᱤ ᱥᱟᱱᱛᱟᱲ ᱠᱚᱴᱷᱮᱱ ᱡᱟᱛᱮ ᱱᱚᱣᱟ ᱪᱤᱠᱤ ᱯᱳᱶᱪᱷᱟᱹᱜ ᱢᱟ ᱮᱵᱚᱝ ᱱᱚᱣᱟ ᱪᱤᱠᱤᱛᱮ ᱟᱵᱚ ᱵᱚᱱ ᱥᱮᱪᱮᱫᱚᱜ ᱢᱟ ᱱᱚᱣᱟ ᱜᱩᱨᱩ ᱜᱚᱝᱠᱮᱭᱟᱜ ᱡᱟᱦᱟᱸ ᱟᱸᱥ ᱛᱟᱦᱮᱸᱠᱟᱱᱟ ᱥᱮ ᱠᱩᱠᱢᱩ ᱛᱟᱦᱮᱸᱠᱟᱱᱟ ᱱᱚᱣᱟ ᱟᱵᱚ ᱵᱚᱱ ᱯᱩᱨᱟᱹᱣ ᱫᱟᱲᱮᱭᱟᱜ ᱢᱟ ᱟᱹᱰᱤ ᱟᱹᱰᱤ ᱥᱟᱨᱦᱟᱣ ᱜᱮ